ᱟᱛᱳ ᱴᱚᱞᱟᱨᱮ ᱦᱚᱲ ᱠᱚ ᱠᱷᱮᱞ ᱛᱮ ᱠᱚ ᱴᱷᱤᱠᱟᱹ ᱪᱟᱵᱟᱭᱮᱫ ᱠᱚᱣᱟ ᱦᱚᱲ ᱦᱚᱸ ᱠᱤᱭᱩᱠᱤ ᱯᱷᱩᱴᱵᱚᱞ ᱜᱮᱢᱛᱮ ᱟᱹᱰᱤᱜᱟᱱ ᱠᱟᱹᱢᱤ ᱠᱚᱦᱚᱸ ᱠᱚ ᱧᱟᱢ ᱫᱟᱲᱮᱭᱟᱜ ᱠᱟᱱᱟ ᱟᱨ ᱚᱱᱠᱟᱜᱮ ᱴᱷᱤᱠᱟᱹ ᱪᱟᱵᱟᱭᱮᱫ ᱠᱚᱣᱟ ᱠᱚ ᱟᱨ ᱡᱟᱦᱟᱱᱟᱜ ᱩᱫᱽᱵᱮᱵᱚᱥᱛᱟ ᱦᱩᱭᱩᱜ ᱠᱷᱟᱱᱫᱚ ᱩᱱᱤ ᱜᱚᱲᱚ ᱞᱟᱹᱜᱤᱫ ᱠᱚ ᱢᱮᱱ ᱫᱟᱲᱮᱣᱟᱭᱟ ᱟᱨ ᱜᱮᱢ ᱠᱚᱛᱮ ᱦᱚᱸ ᱱᱮᱛᱟᱨ ᱟᱹᱰᱤ ᱜᱟᱱ ᱠᱟᱹᱢᱤ ᱠᱚᱦᱚᱸ ᱧᱟᱢᱚᱜ ᱠᱟᱱᱟ ᱚᱱᱟ ᱪᱤᱠᱟᱹ ᱦᱚᱲ ᱦᱚᱸ ᱱᱚᱣᱟ ᱠᱷᱮᱞ ᱠᱚᱨᱮᱱᱟᱜ ᱠᱚᱦᱚᱸ ᱠᱚ ᱠᱩᱥᱤᱭᱟᱜ ᱠᱟᱱᱟ